ᱮᱴᱟᱜ ᱟᱛᱳ ᱨᱮ ᱪᱟᱥ ᱤᱧ ᱱᱟᱣᱟᱧ ᱧᱮᱞ ᱟᱠᱟᱫᱟ ᱚᱱᱟ ᱟᱛᱳ ᱨᱮ ᱦᱮᱡ ᱠᱟᱛᱮ ᱤᱧ ᱪᱟᱥ ᱩᱫᱩᱜ ᱟᱠᱚᱣᱟᱹᱧ ᱚᱱᱟᱜᱮ ᱜᱚᱲᱚ ᱪᱟᱥ ᱠᱟᱛᱮᱧ ᱩᱫᱩᱜ ᱟᱠᱚᱣᱟ ᱚᱱᱠᱟ ᱪᱟᱥ ᱠᱚ ᱫᱟᱲᱮᱜ ᱚᱱᱟ ᱵᱷᱟᱜᱮ ᱚᱱᱟᱜᱮ ᱤᱧ ᱜᱚᱲᱚ ᱫᱟᱲᱮ ᱟᱠᱚᱣᱟ